ᱦᱮᱸ ᱢᱮᱱᱟᱜᱼᱟ ᱢᱮᱱᱟᱜᱼᱟ ᱴᱷᱤᱠ ᱜᱮᱭᱟ ᱚᱠᱟ ᱡᱮᱞᱟ ᱨᱮᱱᱟᱜ ᱠᱚᱛᱮ ᱨᱤᱡᱟᱵᱽ ᱠᱟᱛᱮᱫ ᱦᱳᱭ ᱛᱤᱱᱟᱹᱜ ᱦᱚᱲ ᱯᱮ ᱪᱟᱞᱟᱜᱼᱟ ᱚᱱᱠᱟ ᱢᱟ ᱨᱤᱡᱟᱵᱽ ᱦᱚᱸ ᱪᱟᱞᱟᱜ ᱠᱟᱱᱟ ᱚᱱᱠᱟ ᱯᱮᱥᱮᱱᱡᱟᱨ ᱦᱚᱸ ᱪᱟᱞᱟᱜ ᱠᱟᱱᱟ ᱟᱫᱚ ᱛᱤᱱᱟᱹᱜ ᱡᱤᱞᱤᱧ ᱜᱮ ᱪᱟᱞᱟᱜ ᱠᱟᱱᱟ ᱢᱟᱱᱮ ᱦᱟᱸᱜ ᱛᱤᱱᱟᱹᱜ ᱡᱤᱞᱤᱧ ᱪᱟᱞᱟᱜᱼᱟ ᱚᱱᱟᱯᱮ ᱢᱮᱱᱮᱫ ᱚᱻ ᱦᱚᱸ ᱞᱮᱠᱷᱟᱱ ᱢᱟ ᱚᱱᱠᱟ ᱢᱟ ᱨᱤᱡᱟᱵᱽ ᱟᱱᱟᱝ ᱜᱮ ᱯᱚᱥᱟᱣᱟ ᱦᱳᱭ ᱛᱤᱱᱟᱹᱜ ᱦᱚᱲᱯᱮ ᱪᱟᱞᱟᱜᱼᱟ ᱟᱯᱮ ᱪᱷᱚ ᱡᱚᱱ ᱯᱮ ᱠᱤᱞᱳᱢᱤᱴᱟᱨ ᱜᱟᱱ ᱟᱯ ᱰᱟᱣᱩᱱ ᱟᱯ ᱰᱟᱣᱩᱱ ᱰᱮᱲᱥᱚ ᱠᱤᱞᱳ ᱢᱤᱴᱟᱨ ᱦᱩᱭᱩᱜ ᱠᱟᱱᱟ ᱟᱫᱚ ᱞᱟᱹᱭ ᱯᱮ ᱪᱟᱨ ᱦᱟᱡᱟᱨ ᱜᱟᱱ ᱦᱳᱭ ᱟᱨ ᱡᱚᱢ ᱧᱩ ᱦᱟᱸᱜ ᱟᱯᱮᱭᱟᱜ ᱤᱧᱟᱹᱜ ᱠᱷᱚᱨᱪᱟ ᱵᱟᱝ ᱤᱭᱟᱹ ᱟᱫᱚ ᱫᱩᱭ ᱥᱚ ᱠᱤᱞᱳᱢᱤᱴᱟᱨ ᱫᱚ ᱵᱟᱭᱤᱠ ᱠᱚᱫᱚ ᱵᱟᱝ ᱡᱤᱞᱤᱧ ᱡᱤᱞᱤᱧ ᱟᱜ ᱟᱨ ᱚᱱᱟ ᱨᱮᱱᱟᱜ ᱤᱧᱟᱹᱜ ᱢᱮᱱ ᱛᱮ ᱚᱸᱰᱮ ᱟᱨ ᱜᱟᱹᱰᱤ ᱱᱤᱛᱚᱜ ᱥᱩᱠ ᱢᱟᱱᱮ ᱵᱟᱲᱦᱟᱣ ᱠᱟᱱᱟᱭ ᱥᱮ ᱤᱧᱟᱹᱜ ᱢᱮᱱ ᱛᱮᱦᱚᱸ ᱵᱟᱝ ᱜᱟᱱᱚᱜ ᱠᱟᱱᱟ ᱥᱩᱱᱩᱢ ᱫᱟᱠᱟ ᱠᱟᱱᱟ ᱥᱮ ᱥᱩᱱᱩᱢ ᱧᱮᱞ ᱦᱩᱭᱩᱜ ᱠᱟᱱᱟ ᱟᱨ ᱤᱧᱟᱹᱜ ᱧᱮᱞ ᱢᱮ ᱤᱧᱟᱹᱜ ᱵᱟᱧᱪᱟᱣ ᱤᱧᱟᱹᱜ ᱤᱭᱟᱹ ᱦᱚᱛᱚ ᱢᱩᱡᱩᱨᱤ ᱵᱟᱧᱪᱟᱣ ᱫᱚᱨᱠᱟᱨ ᱴᱟᱭᱟᱨ ᱦᱚᱸ ᱧᱮᱞ ᱫᱚᱨᱠᱟᱨ

ᱦᱳᱭ ᱚᱱᱟ ᱢᱟ ᱠᱟᱛᱷᱟ ᱠᱟᱱᱟ ᱨᱮᱸᱜᱮᱡ ᱰᱟᱭᱵᱷᱟᱨ ᱦᱚᱸᱛᱚ ᱨᱮᱸᱜᱮᱡ ᱛᱮᱫᱚ ᱵᱟᱭ ᱛᱟᱦᱮᱱᱟ ᱥᱮ ᱚᱸᱰᱮ ᱢᱟ ᱜᱟᱹᱲᱤ ᱜᱮᱥᱮ ᱜᱟᱹᱰᱤ ᱜᱮᱥᱮ ᱥᱩᱱᱩᱢᱮᱢ ᱫᱩᱞᱟ ᱦᱳᱭ ᱦᱳᱭ ᱢᱮᱱᱠᱷᱟᱱ ᱛᱤᱥᱚᱜ ᱪᱟᱞᱟᱜ ᱟᱯᱮ ᱦᱟᱸᱜ ᱜᱟᱯᱟ ᱦᱚᱸ ᱢᱟᱱᱮ ᱧᱤᱫᱟᱹ ᱟᱹᱭᱩᱵ ᱟᱹᱭᱩᱵ ᱩᱰᱳᱠᱚᱜᱼᱟ ᱛᱮᱦᱮᱧ ᱟᱹᱭᱩᱵ ᱠᱷᱚᱱᱟᱜ ᱜᱟᱯᱟ ᱵᱚ ᱚᱱᱟ ᱦᱳᱭ ᱦᱳᱭ ᱦᱳᱭ ᱚᱱᱟᱫᱚ ᱴᱷᱤᱠ ᱠᱟᱛᱷᱟ ᱠᱟᱱᱟ ᱥᱮᱴᱮᱨ ᱦᱟᱸᱰᱮ ᱥᱮᱴᱮᱨ ᱠᱟᱛᱮᱫ ᱯᱚᱸᱭᱛᱤᱨᱤᱥ ᱦᱚᱸ ᱜᱟᱱᱚᱜ ᱜᱮᱭᱟ ᱵᱟᱝᱟ ᱪᱷᱚᱛᱛᱨᱤᱥ ᱥᱚ ᱮᱢᱚᱜ ᱢᱮ ᱪᱷᱚᱛᱛᱨᱤᱥ ᱥᱚ

ᱜᱟᱹᱰᱤ ᱫᱚ ᱚᱱᱠᱟ ᱵᱟᱭ ᱯᱨᱚᱵᱞᱮᱢᱟ ᱱᱟᱥᱮᱱᱟᱜ ᱪᱮᱠ ᱵᱟᱲᱟ ᱞᱮᱠᱷᱟᱱ ᱜᱮ ᱜᱟᱱᱚᱜᱼᱟ